ᱤᱧᱟᱹᱜ ᱫᱚ ᱵᱮᱰ ᱢᱮᱱᱟᱜ ᱛᱤᱧᱟ ᱤᱧᱟᱹᱜ ᱫᱚ ᱤᱧᱟᱹᱜ ᱨᱩᱢ ᱨᱮ ᱥᱮ ᱱᱤᱭᱟᱹ ᱵᱮᱰ ᱨᱮᱱᱟᱜ ᱫᱟᱢ ᱫᱚ ᱟᱭᱢᱟ ᱰᱷᱮᱨ ᱜᱮ ᱟᱹᱰᱤ ᱴᱟᱠᱟᱜᱮ ᱫᱟᱢᱼᱟ ᱱᱤᱭᱟᱹ ᱠᱚ ᱵᱮᱰ ᱫᱚ ᱪᱮᱫ ᱢᱚᱡᱽ ᱜᱮᱭᱟ ᱠᱤᱱᱛᱩ ᱱᱤᱭᱟᱹ ᱠᱚ ᱵᱮᱰ ᱫᱚ ᱯᱮ ᱮᱠᱪᱩᱞᱞᱤ ᱪᱮᱫ ᱯᱮᱲᱟ ᱚᱲᱟᱜ ᱨᱮᱢ ᱪᱟᱞᱟᱣ ᱞᱮᱱᱠᱷᱟᱡ ᱥᱮ ᱥᱮᱱ ᱮᱢᱟᱱ ᱞᱮᱱᱠᱷᱟᱡ ᱯᱮᱲᱟ ᱚᱲᱟᱜ ᱠᱚᱨᱮ ᱚᱠᱟ ᱨᱮᱠᱚ ᱧᱟᱢᱼᱟ ᱱᱤᱭᱟᱹ ᱠᱚ ᱵᱮᱰ ᱫᱚ ᱫᱟᱹᱢᱤ ᱫᱟᱹᱢᱤ ᱵᱮᱰ ᱫᱚ ᱦᱚᱲ ᱚᱲᱟᱜ ᱮᱢ ᱪᱟᱞᱟᱣ ᱞᱮᱱᱠᱷᱟᱡ ᱫᱚ ᱯᱟᱹᱴᱭᱟᱹ ᱨᱮᱜᱮ ᱜᱤᱛᱤᱡᱚᱜ ᱦᱩᱭᱩᱜ ᱛᱟᱢᱟ ᱟᱨ ᱚᱲᱟᱜ ᱨᱮᱢᱟᱢ ᱜᱤᱛᱤᱡ ᱦᱮᱣᱟᱣ ᱠᱟᱱ ᱵᱮᱰ ᱨᱮ ᱪᱮᱫ ᱤᱧᱫᱩᱧ ᱢᱮᱱᱟ ᱪᱮᱫ ᱱᱤᱭᱟᱹ ᱠᱚ ᱵᱮᱰ ᱫᱚ ᱠᱚ ᱵᱮᱱᱟᱣ ᱵᱟᱲᱟᱭ ᱜᱮᱭᱟ ᱪᱮᱫ ᱱᱚᱜᱼᱚᱸᱭ ᱫᱟᱨᱮ ᱠᱚ ᱥᱚᱨᱵᱚ ᱯᱨᱚᱛᱷᱚᱢ ᱫᱟᱨᱮ ᱠᱚ ᱢᱟᱜ ᱠᱮᱫᱟ ᱫᱟᱨᱮ ᱢᱟᱜ ᱠᱟᱛᱮ ᱯᱷᱟᱨᱱᱤᱪᱟᱨ ᱨᱮᱠᱚ ᱤᱫᱤ ᱠᱮᱫᱟ ᱯᱷᱟᱨᱱᱤᱪᱟᱨ ᱤᱫᱤ ᱠᱟᱛᱮ ᱢᱤᱥᱛᱨᱤ ᱡᱩᱛᱟ ᱡᱩᱛ ᱵᱟᱲᱟ ᱠᱟᱛᱮ ᱟᱨᱦᱚᱸ ᱚᱱᱮ ᱠᱤᱨᱤᱧ ᱟᱹᱜᱩᱭ ᱢᱮ ᱚᱲᱟᱜ ᱨᱮ ᱟᱫᱮᱨ ᱢᱮ ᱡᱷᱟᱢᱮᱞᱟᱭ ᱜᱮᱭᱟ ᱱᱤᱭᱟᱹ ᱠᱚ ᱡᱤᱱᱤᱥ ᱫᱚ ᱛᱟᱨᱯᱚᱨᱮ ᱱᱚᱜᱼᱚᱸᱭ ᱮᱠᱪᱩᱞᱞᱤᱧ ᱢᱮᱱᱟ ᱤᱧᱫᱚ ᱪᱮᱫ ᱯᱟᱹᱴᱭᱟᱹ ᱨᱮᱜᱮ ᱡᱚᱛᱚᱠᱷᱚᱡ ᱫᱚ ᱵᱮᱰ ᱠᱷᱚᱡ ᱫᱚ ᱴᱷᱤᱠ ᱜᱮᱭᱟ ᱡᱚᱛᱚ ᱚᱱᱟ ᱠᱚᱨᱮᱜ ᱜᱤᱫᱽᱨᱟᱹ ᱯᱟᱹᱴᱭᱟᱹ ᱨᱮᱦᱚᱸᱢ ᱜᱤᱛᱤᱡ ᱠᱟᱭ ᱨᱮᱦᱚᱸ ᱜᱩᱲᱫᱟᱹᱜ ᱟᱭ ᱦᱟᱱᱛᱮ ᱱᱟᱛᱮ ᱪᱟᱞᱟᱜ ᱟᱭ ᱟᱨ ᱵᱮᱰ ᱨᱮᱫᱚ ᱠᱚ ᱜᱤᱛᱤᱡ ᱠᱟᱭ ᱠᱷᱟᱡ ᱥᱮ ᱵᱟᱭᱪᱟᱱᱥ ᱵᱟᱢ ᱧᱮᱞ ᱮᱢᱟᱱ ᱞᱮᱠᱷᱟᱡ ᱫᱚ ᱥᱤᱫᱟᱹᱭ ᱧᱩᱨᱦᱟᱹᱭ ᱮᱱᱟ ᱩᱱᱤ ᱫᱚ ᱟᱨ ᱯᱟᱹᱴᱭᱟᱹ ᱨᱮᱫᱚ ᱦᱟᱱᱛᱮ ᱱᱟᱛᱮᱢ ᱫᱚᱱ ᱵᱟᱲᱟᱭ ᱨᱮᱦᱚᱸ ᱪᱮᱫ ᱦᱚᱸ ᱵᱟᱝ ᱪᱤᱠᱟᱜᱼᱟ ᱚᱱᱟᱛᱮᱧ ᱢᱮᱱᱟ ᱱᱤᱭᱟᱹ ᱫᱚ ᱪᱮᱫ ᱤᱧᱫᱚ ᱯᱟᱹᱴᱭᱟᱹ ᱨᱮᱜᱤᱧ ᱡᱚᱛᱚ ᱠᱷᱚᱡ ᱢᱚᱡᱽᱼᱟ ᱵᱮᱰ ᱠᱷᱚᱡ ᱫᱚ